ᱦᱮᱸ ᱦᱮᱞᱳ ᱦᱮᱸ ᱞᱟᱹᱭ ᱢᱮ ᱢᱟᱹᱭ ᱦᱮᱸ ᱱᱤᱭᱟᱹ ᱫᱚ ᱥᱟᱹᱨᱤ ᱠᱟᱛᱷᱟ ᱠᱟᱱ ᱜᱮᱭᱟ ᱤᱧᱦᱚᱸ ᱡᱷᱤᱱᱯᱩᱨ ᱨᱮᱱ ᱢᱟᱹᱡᱷᱤ ᱵᱟᱵᱟ ᱠᱟᱹᱱᱟᱹᱧ ᱥᱟᱹᱨᱤ ᱠᱟᱛᱷᱟ ᱫᱚ ᱱᱤᱭᱟᱹ ᱱᱤᱛᱚᱜ ᱞᱟᱹᱴᱩ ᱟᱨᱠᱤ ᱟᱹᱰᱤ ᱪᱚᱴᱨᱮ ᱞᱟᱹᱴᱩ ᱯᱚᱫᱨᱮ ᱫᱮᱡ ᱠᱟᱱ ᱛᱟᱵᱚᱱᱟ ᱱᱚᱣᱟ ᱥᱚᱢᱟᱡᱽ ᱛᱟᱞᱟ ᱠᱷᱚᱡ ᱜᱮ ᱫᱨᱳᱯᱚᱫᱤ ᱨᱟᱥᱴᱨᱚᱯᱚᱛᱤ ᱫᱨᱳᱯᱚᱫᱤ ᱢᱩᱨᱢᱩ ᱩᱱᱤ ᱦᱮᱱᱟᱭᱟ ᱱᱤᱛᱚᱜ ᱟᱹᱰᱤ ᱪᱚᱴ ᱞᱮᱵᱮᱞ ᱨᱮ ᱱᱤᱡᱮ ᱦᱚᱲ ᱞᱟᱹᱜᱤᱫ ᱮᱛᱚ ᱡᱮᱭ ᱵᱷᱟᱹᱞᱟᱹᱭᱫᱟ ᱥᱚᱢᱟᱡᱽ ᱞᱟᱹᱜᱤᱫ ᱩᱱᱤ ᱱᱤᱛᱚᱜ ᱚᱞᱪᱤᱠᱤ ᱞᱤᱯᱤ ᱟᱨᱠᱤ

ᱦᱮᱸ ᱦᱮᱸ ᱮᱠᱮᱱᱜᱮ ᱥᱟᱱᱛᱟᱞ ᱞᱟᱹᱜᱤᱫ ᱜᱮ ᱱᱚᱣᱟ ᱥᱟᱱᱛᱟᱞ ᱥᱚᱢᱟᱡᱽ ᱞᱟᱹᱜᱤᱫ ᱜᱮ ᱩᱱᱤᱫᱚ ᱟᱨᱠᱤ ᱛᱟᱲᱟᱢ ᱞᱟᱦᱟᱭᱮᱜ ᱛᱟᱵᱚᱱᱟ ᱡᱮᱢᱚᱱ ᱱᱚᱝᱠᱟ ᱢᱮᱱᱟᱜ ᱠᱚᱣᱟ ᱡᱮ ᱱᱤᱛᱚᱜ ᱨᱟᱥᱴᱨᱚᱯᱚᱛᱤ ᱨᱮ ᱦᱟᱸᱰᱮ ᱫᱨᱳᱯᱚᱫᱤ ᱢᱩᱨᱢᱩ ᱦᱮᱱᱟᱭᱟ ᱱᱚᱸᱰᱮ ᱱᱤᱛᱚᱜ ᱜᱳᱴᱟ ᱫᱤᱥᱚᱢ ᱨᱮᱱ ᱟᱨᱠᱤ ᱥᱟᱱᱛᱟᱲ ᱥᱚᱢᱟᱡᱽ ᱞᱟᱦᱟ ᱞᱟᱹᱜᱤᱫ ᱞᱟᱦᱟᱣ ᱠᱟᱱᱟ ᱟᱨ ᱡᱷᱟᱲᱠᱷᱚᱸᱰ ᱨᱮ ᱢᱤᱫᱦᱚᱲᱮ ᱞᱟᱦᱟ ᱟᱠᱟᱱᱟᱭ ᱦᱮᱢᱚᱱᱛᱚ ᱥᱚᱨᱮᱱ ᱩᱱᱤᱦᱚᱸ ᱟᱹᱰᱤ ᱵᱟᱛᱨᱟᱣ ᱚᱸᱰᱮᱱᱟᱜ ᱦᱚᱭᱛᱳ ᱡᱷᱟᱲᱠᱷᱚᱸᱰ ᱨᱮᱭᱟᱜ ᱥᱚᱢᱟᱡ ᱟᱹᱰᱤ ᱢᱚᱡᱮ ᱪᱟᱞᱟᱣ ᱤᱫᱤᱭᱮᱫᱟ ᱟᱨ ᱟᱹᱰᱤ ᱠᱚ ᱥᱟᱨᱦᱟᱣ ᱮ ᱠᱟᱱᱟ ᱢᱟᱡᱷᱮ ᱢᱟᱡᱷᱮ ᱜᱮ ᱠᱷᱚᱵᱚᱨ ᱦᱤᱡᱩᱜ ᱛᱟᱭᱟ ᱟᱨᱠᱤ ᱯᱨᱟᱭ ᱞᱮᱠᱟ ᱯᱨᱚᱛᱤ ᱫᱤᱱ ᱞᱮᱠᱟ ᱫᱤᱱᱟᱹᱢ ᱜᱮ ᱩᱱᱤᱭᱟᱜ ᱦᱤᱡᱩᱜ ᱠᱟᱱ ᱛᱟᱭᱟ ᱟᱨ ᱱᱚᱛᱮ ᱟᱵᱚ ᱯᱚᱥᱪᱤᱢ ᱵᱟᱝᱜᱟᱞ ᱨᱮ ᱵᱤᱨ ᱵᱟᱦᱟ ᱦᱟᱸᱥᱫᱟᱜ ᱦᱮᱱᱟᱭᱟ ᱩᱱᱤᱦᱚᱸ ᱦᱚᱲᱜᱮ ᱩᱱᱤᱦᱚᱸ ᱟᱹᱰᱤ ᱢᱚᱡᱽᱼᱮ ᱠᱟᱹᱢᱤ ᱟᱠᱟᱫᱟ ᱟᱨᱠᱤ ᱥᱚᱢᱟᱡᱽ ᱱᱤᱭᱮᱛᱮ ᱟᱹᱰᱤ ᱵᱷᱟᱜᱮ ᱠᱚ ᱠᱟᱹᱢᱤᱭᱫᱟ ᱩᱱᱠᱩ ᱠᱟᱹᱢᱤ ᱠᱟᱹᱢᱤ ᱧᱮᱞᱛᱮ ᱡᱮ ᱟᱵᱚ ᱠᱷᱚᱡ ᱠᱟᱹᱴᱤᱡ ᱠᱚ ᱡᱮᱴᱟ ᱛᱤᱨᱞᱟᱹ ᱠᱚ ᱢᱮᱱᱟᱜ ᱠᱚ ᱠᱚᱲᱟ ᱠᱚ ᱢᱮᱱᱟᱜ ᱠᱚ ᱠᱟᱹᱴᱤᱡ ᱩᱢᱮᱨ ᱠᱚ ᱩᱱᱠᱩ ᱡᱩᱫᱤ ᱚᱱᱟ ᱞᱮᱵᱮᱞ ᱨᱮᱱ ᱠᱚ ᱛᱟᱦᱮᱱ ᱠᱷᱟᱡ ᱟᱨ ᱚᱱᱠᱟᱜᱮ ᱡᱩᱫᱤ ᱥᱚᱢᱟᱡᱽ ᱢᱚᱡᱽ ᱠᱚ ᱪᱟᱞᱟᱣ ᱠᱷᱟᱡ ᱛᱚᱵᱮ ᱱᱩᱠᱩ ᱠᱟᱹᱴᱤᱡ ᱠᱚ ᱩᱱᱠᱩᱦᱚᱸ ᱟᱨᱠᱤ ᱩᱛᱥᱟᱦᱚ ᱠᱚ ᱧᱟᱢᱟ ᱟᱹᱰᱤ ᱜᱚᱨᱵᱚ ᱠᱚ ᱟᱹᱭᱠᱟᱹᱣᱟ ᱟᱨ ᱟᱵᱚ ᱢᱟ ᱥᱮᱭ ᱱᱤᱛᱚᱜ ᱟᱵᱚᱣᱟᱜ ᱵᱤᱫᱟᱹᱞ ᱨᱮ ᱦᱮᱱᱟᱜ ᱠᱚᱣᱟ ᱧᱮᱞᱮᱜ ᱠᱚᱣᱟᱵᱚᱱ ᱦᱮᱸ ᱟᱨ ᱟᱵᱚ ᱢᱟ ᱦᱮᱸ ᱦᱮᱸ ᱟᱵᱚ ᱵᱚᱱ ᱧᱮᱞᱮᱜ ᱠᱚᱜᱮ ᱢᱮᱫᱛᱮ ᱜᱚᱨᱵᱚ ᱜᱮ ᱟᱹᱭᱠᱟᱹᱜ ᱠᱟᱱᱟ ᱡᱮ ᱟᱵᱚ ᱠᱷᱚᱡ ᱞᱟᱛᱟᱨ ᱯᱤᱲᱦᱤ ᱨᱮᱱ ᱡᱮᱴᱟ ᱦᱮᱱᱟᱜ ᱠᱚ ᱩᱱᱠᱩ ᱦᱚᱸ ᱦᱚᱭ ᱛᱚᱠᱳ ᱧᱮᱞ ᱛᱤᱭᱳᱜ ᱞᱮᱠᱚ ᱠᱷᱟᱡ ᱛᱚ ᱟᱹᱰᱤ ᱜᱚᱨᱵᱚ ᱜᱮ ᱡᱟᱹᱱᱤᱡ ᱵᱩᱡᱷᱟᱹᱜᱼᱟ ᱟᱹᱰᱤ ᱢᱚᱡᱽ ᱜᱮᱠᱚ ᱟᱹᱭᱠᱟᱹᱣᱟ ᱚ ᱦᱮᱸ ᱦᱮᱸ ᱦᱮᱸ ᱦᱮᱸ